ᱯᱩᱨᱩᱞᱤᱭᱟᱹ ᱡᱮᱞᱟ ᱨᱮᱭᱟᱜ ᱢᱩᱲ ᱞᱳᱠᱟᱪᱟᱨ ᱟᱨ ᱥᱟᱶᱛᱟ ᱪᱤᱭᱟᱹ ᱥᱮᱨᱣᱟ ᱠᱚᱫᱚ ᱟᱹᱞᱤᱧ ᱡᱟᱦᱟᱸ ᱥᱮᱨᱣᱟ ᱨᱮᱭᱟᱜ ᱠᱟᱛᱷᱟ ᱦᱤᱡᱩᱜ ᱠᱟᱱᱟ ᱚᱱᱟᱫᱚ ᱦᱩᱭᱩᱜ ᱠᱟᱱᱟ ᱟᱵᱚᱣᱟᱜ ᱡᱮᱢᱚᱱ ᱵᱚᱸᱜᱟᱼᱵᱩᱨᱩ ᱥᱚᱦᱚᱨᱟᱭ ᱵᱟᱦᱟ ᱥᱚᱦᱚᱨᱟᱭ ᱟᱨ ᱱᱚᱣᱟ ᱪᱷᱩᱸᱛ ᱪᱷᱟᱹᱴᱭᱟᱹᱨ ᱵᱷᱟᱸᱰᱟᱱ ᱵᱤᱱᱛᱤ ᱠᱚ ᱱᱚᱜᱼᱚ ᱱᱟ ᱠᱚᱜᱮ ᱥᱮᱨᱣᱟ ᱨᱮᱭᱟᱜ ᱠᱟᱹᱢᱤᱫᱚ ᱟᱹᱞᱤᱧ ᱫᱚᱞᱤᱧ ᱢᱚᱱᱮᱭᱟ ᱟᱫᱚ ᱥᱮᱨᱣᱟ ᱮᱨᱣᱟ ᱠᱚᱫᱚ ᱡᱮᱢᱚᱱ ᱢᱤᱫᱴᱤᱡ ᱜᱤᱫᱽᱨᱟᱹᱭ ᱡᱟᱱᱟᱢ ᱞᱮᱱᱠᱷᱟᱱ ᱚᱱᱟ ᱴᱷᱮᱱ ᱪᱷᱩᱸᱛ ᱵᱚᱱ ᱢᱚᱱᱮᱭᱟ ᱟᱫᱚ ᱪᱷᱩᱸᱛ ᱟᱠᱟᱱ ᱠᱷᱟᱱ ᱫᱚ ᱢᱤᱫᱴᱤᱡ ᱚᱸᱰᱮ ᱪᱷᱩᱸᱛ ᱠᱷᱚᱱ ᱵᱚᱱ ᱨᱟᱠᱟᱵᱟ ᱟᱫᱚ ᱚᱠᱟ ᱞᱮᱠᱟ ᱠᱟᱛᱮᱫ ᱦᱚᱭᱚ ᱩᱢᱩᱜ ᱟᱵᱚᱱ ᱩᱱᱤ ᱦᱚᱭᱚ ᱠᱟᱛᱮᱫ ᱱᱤᱢ ᱫᱟᱜ ᱢᱟᱺᱰᱤ ᱠᱚᱵᱚᱱ ᱧᱩᱭᱟ ᱟᱫᱚ ᱱᱟᱦᱟᱜ ᱚᱱᱟ ᱪᱷᱩᱸᱛ ᱠᱷᱚᱡ ᱫᱚ ᱚᱸᱰᱮ ᱠᱷᱚᱡ ᱫᱚᱵᱚᱱ ᱨᱟᱠᱟᱵ ᱠᱟᱱᱟ ᱟᱫᱚ ᱱᱚᱣᱟ ᱜᱮᱵᱚᱱ ᱢᱚᱱᱮᱭᱟ ᱡᱮ ᱱᱚᱣᱟ ᱫᱚ ᱪᱷᱩᱸᱛ ᱮᱨᱯᱚᱨᱮ ᱡᱟᱦᱟᱸ ᱫᱚ ᱢᱤᱫ ᱦᱚᱲᱮ ᱜᱚᱡ ᱞᱮᱱᱠᱷᱟᱱ ᱩᱱᱤ ᱫᱚᱦᱟᱸᱜ ᱵᱚᱱ ᱵᱷᱟᱸᱰᱟᱱᱮᱭᱟ ᱟᱫᱚ ᱚᱱᱟᱦᱚᱸ ᱢᱤᱫᱴᱟᱱ ᱥᱮᱨᱣᱟ ᱨᱮᱭᱟᱜ ᱠᱟᱹᱢᱤ ᱡᱮᱞᱮᱠᱟ ᱢᱟᱱᱮ ᱱᱤᱛᱚᱜ ᱩᱱᱤᱭ ᱜᱚᱡ ᱞᱮᱱᱠᱷᱟᱱ ᱵᱷᱟᱸᱱᱰᱟᱱ ᱛᱟᱞᱟᱛᱮ ᱥᱤᱢ ᱢᱮᱨᱚᱢ ᱱᱩᱠᱩ ᱠᱚᱵᱚᱱ ᱠᱩᱴᱟᱹᱢ ᱮᱢᱟᱭᱟ ᱩᱱᱤᱫᱚ ᱱᱤᱛᱚᱜ ᱫᱚ ᱵᱚᱸᱜᱟ ᱨᱩᱯᱛᱮ ᱩᱱᱤᱫᱚ ᱡᱚᱠᱷᱚᱱᱮ ᱟᱛᱟᱝ ᱫᱟᱭ ᱮᱢᱟᱭ ᱠᱟᱱᱟᱵᱚᱱ ᱟᱫᱚᱵᱚᱱ ᱵᱷᱟᱸᱰᱟᱱ ᱠᱮᱫᱮᱭᱟ ᱟᱫᱚ ᱚᱱᱟ ᱫᱚᱠᱚ ᱢᱮᱛᱟᱜ ᱠᱟᱱᱟ ᱵᱷᱟᱸᱰᱟᱱ ᱟᱫᱚ ᱥᱮᱨᱣᱟ ᱨᱮᱭᱟᱜ ᱠᱟᱹᱢᱤ ᱫᱚ ᱤᱱᱟᱹ ᱠᱚᱜᱮᱞᱤᱧ ᱢᱚᱱᱮᱭᱟ ᱟᱨ ᱫᱤᱠᱩ ᱠᱚᱫᱚ ᱟᱵᱚᱣᱟᱜ ᱨᱚᱲ ᱠᱚ ᱨᱚᱲ ᱟᱲᱟᱝ ᱠᱚ ᱵᱟᱝ ᱠᱚ ᱫᱟᱲᱮᱭᱟᱜ ᱞᱮᱠᱷᱟᱱ ᱟᱵᱚᱣᱟᱜ ᱥᱮᱨᱣᱟ ᱨᱮᱭᱟᱜ ᱠᱟᱛᱷᱟ ᱫᱚ ᱪᱤᱠᱟᱹ ᱛᱮᱠᱚ ᱞᱟᱭ ᱫᱟᱲᱮᱭᱟᱜᱼᱟ ᱥᱮᱨᱣᱟ ᱨᱮᱭᱟᱜ ᱫᱚ ᱚᱱᱮᱠ ᱟᱹᱰᱤ ᱟᱹᱰᱤ ᱠᱟᱹᱢᱤ ᱢᱮᱱᱟᱜ ᱛᱟᱵᱚᱣᱟ ᱵᱷᱟᱹᱜᱤ ᱵᱷᱟᱹᱜᱤ ᱡᱚᱱᱢᱚ ᱨᱮ ᱜᱩᱡᱩᱜ ᱨᱮ ᱵᱟᱯᱞᱟ ᱵᱟᱯᱞᱟᱨᱮ ᱟᱫᱚ ᱦᱚᱸᱜᱱᱟ ᱠᱚᱜᱮ ᱟᱹᱞᱤᱧ ᱫᱚᱞᱤᱧ ᱢᱚᱱᱮᱭᱟ ᱥᱮᱨᱣᱟ ᱨᱮᱭᱟᱜ ᱠᱟᱹᱢᱤ ᱫᱚ ᱟᱫᱚ ᱚᱱᱟ ᱠᱚᱦᱚᱸ ᱱᱤᱛᱚᱜ ᱟᱹᱰᱤ ᱟᱹᱰᱤ ᱡᱟᱭᱜᱟ ᱠᱚᱨᱮ ᱫᱚᱠᱚ ᱜᱤᱲᱤᱧᱜᱼᱟ ᱟᱫᱚ ᱚᱠᱚᱭ ᱫᱚᱭ ᱢᱮᱱᱫᱟ ᱦᱮᱸ ᱩᱱᱤᱫᱚ ᱪᱮᱫ ᱪᱚᱢ ᱵᱷᱟᱸᱰᱟᱱ ᱟᱨᱚ ᱟᱫᱚ ᱚᱱᱟ ᱵᱷᱟᱸᱰᱟᱱ ᱠᱚᱫᱚ ᱟᱵᱚ ᱥᱮᱨᱣᱟ ᱨᱮᱭᱟᱜ ᱠᱟᱹᱢᱤ ᱠᱟᱱ ᱛᱟᱵᱚᱱᱟ ᱚᱱᱟᱫᱚ ᱟᱵᱚ ᱠᱟᱹᱢᱤᱜᱮ ᱦᱩᱭᱩᱜ ᱛᱟᱵᱚᱱᱟ ᱟᱨ ᱡᱮᱢᱚᱱ ᱡᱚᱱᱢᱚ ᱞᱮᱱᱠᱷᱟᱱ ᱟᱵᱚᱦᱚᱸ ᱪᱷᱩᱸᱛ ᱪᱷᱟᱹᱴᱭᱟᱹᱨ ᱜᱮ ᱞᱟᱜᱟᱣ ᱵᱚᱱᱟ ᱟᱫᱚ ᱱᱚᱜᱼᱚ ᱱᱟ ᱠᱚᱜᱮ ᱥᱮᱨᱣᱟ ᱨᱮᱭᱟᱜ ᱠᱟᱹᱢᱤ ᱫᱚᱞᱧ ᱢᱚᱱᱮᱭᱟ ᱟᱨ ᱱᱚᱝᱠᱟ ᱥᱮᱨᱣᱟ ᱫᱚ ᱥᱮᱫᱟᱭ ᱠᱷᱚᱱᱜᱮ ᱱᱤᱛᱚᱜ ᱦᱚᱸ ᱪᱟᱞᱟᱜ ᱠᱟᱱ ᱜᱮᱭᱟ ᱟᱨᱦᱚᱸ ᱵᱚᱱ ᱪᱟᱞᱟᱣ ᱜᱮᱭᱟ ᱥᱮᱨᱣᱟ ᱨᱮᱭᱟᱜ ᱫᱚ ᱪᱮᱫᱟᱜ ᱵᱚᱱ ᱦᱤᱲᱤᱧᱟ ᱟᱵᱚ ᱫᱚ